ᱦᱮᱸ ᱦᱮᱞᱳ ᱦᱮᱸ ᱟᱫᱚ ᱢᱟᱹᱭ ᱤᱭᱟᱹ ᱥᱚᱦᱨᱟᱭ ᱨᱮᱫᱚ ᱵᱟᱯᱮ ᱦᱤᱡᱩᱜᱚᱜ ᱠᱟᱱᱟ ᱟᱫᱚ ᱦᱤᱡᱩᱜ ᱨᱮᱭᱟᱜ ᱫᱚ ᱪᱮᱥᱴᱟᱭ ᱢᱮ ᱵᱟᱠᱷᱟᱡ ᱢᱟᱹᱭ ᱟᱹᱰᱤ ᱫᱤᱱ ᱠᱷᱚᱱ ᱵᱟᱢ ᱦᱮᱡ ᱵᱟᱲᱟ ᱟᱠᱟᱱᱟ ᱚᱱᱟᱛᱮ ᱟᱢ ᱫᱟᱫᱟ ᱜᱮᱰᱮ ᱠᱚᱧ ᱜᱚᱡ ᱦᱤᱪᱚ ᱠᱟᱫᱮᱭᱟ ᱤᱭᱟᱹ ᱮᱱᱛᱮᱜ ᱡᱮᱣᱮᱫ ᱛᱮᱜᱮᱧ ᱫᱚᱦᱚ ᱟᱠᱟᱫ ᱠᱚᱣᱟ ᱥᱟᱵ ᱠᱟᱛᱮᱫ ᱢᱮᱛᱟ ᱫᱮᱭᱟᱹᱧ ᱦᱤᱡᱩᱜ ᱟᱹᱠᱤᱱ ᱦᱟᱸᱜ ᱥᱚᱦᱚᱨᱟᱭ ᱡᱚᱢ ᱩᱱᱠᱩ ᱠᱚᱧ ᱯᱤᱴᱷᱟᱹ ᱟᱠᱚᱣᱟ ᱟᱨ ᱥᱩᱠᱨᱤ ᱡᱤᱞ ᱤᱭᱟᱹ ᱠᱟᱜᱼᱟ ᱜᱚᱡ ᱠᱚᱣᱟ ᱠᱚ ᱱᱟᱦᱟᱜ ᱚᱱᱟᱠᱩᱧ ᱜᱩᱱᱟᱹᱱ ᱟᱠᱟᱱᱟ ᱵᱚᱞᱮ ᱟᱫᱚᱢ ᱫᱚᱧ ᱨᱟᱯᱟᱜᱟ ᱦᱮᱸ ᱟᱨ ᱦᱟᱹᱠᱩ ᱠᱟᱴᱠᱚᱢ ᱦᱤᱞᱳᱜ ᱫᱚ ᱪᱟᱞᱟᱣ ᱠᱚᱜᱼᱟ ᱵᱚᱞᱮ ᱦᱟᱹᱠᱩ ᱠᱚᱵᱚᱱ ᱞᱟᱫ ᱠᱮᱠᱚᱣᱟ ᱦᱮᱸ ᱱᱩᱠᱩ ᱠᱟᱹᱴᱤᱡ ᱧᱚᱜ ᱦᱟᱹᱠᱩ ᱟᱹᱰᱤ ᱠᱟᱡᱟᱠ ᱠᱚ ᱧᱟᱢᱚᱜ ᱠᱟᱱᱟ ᱜᱟᱰᱟᱨᱮ ᱟᱫᱚ ᱢᱮᱱᱠᱷᱟᱡ ᱫᱚᱵᱚᱱ ᱥᱮᱱ ᱠᱚᱜᱼᱟ ᱦᱮᱸ ᱟᱯᱮ ᱫᱚ ᱚᱱᱟ ᱠᱚᱨᱮ ᱫᱚ ᱵᱟᱯᱮ ᱡᱚᱢ ᱵᱟᱲᱟᱭᱮᱫᱟ ᱦᱮᱸ ᱟᱨ ᱤᱭᱟᱹ ᱦᱚᱸ ᱠᱷᱚᱫᱮ ᱦᱚᱸ ᱱᱤᱭᱟᱹ ᱵᱟᱨ ᱢᱟᱞᱤᱧ ᱞᱟᱜᱟᱣ ᱞᱮᱫ ᱜᱮ ᱦᱚᱞᱚᱝ ᱦᱚᱪᱚ ᱟᱠᱟᱫᱤᱧ ᱠᱷᱚᱫᱮ ᱦᱚᱞᱚᱝ ᱟᱫᱚ ᱚᱱᱟ ᱠᱚᱧ ᱵᱷᱟᱠᱟ ᱠᱮᱭᱟ ᱨᱮᱭᱟᱲ ᱨᱮᱭᱟᱲ ᱥᱮᱛᱟᱜ ᱵᱮᱞᱟ ᱵᱟᱥᱠᱮᱭᱟᱜ ᱵᱚᱱ ᱵᱷᱟᱠᱟ ᱠᱮᱭᱟ ᱟᱨᱵᱚᱱ ᱟᱨ ᱵᱚᱱ ᱡᱚᱢ ᱠᱮᱭᱟ ᱰᱩᱢᱵᱩᱜ ᱠᱚ ᱦᱮᱸ ᱯᱤᱴᱷᱟᱹ ᱠᱤᱭᱟᱹᱧ ᱛᱷᱚᱲᱟ ᱟᱫᱚᱢ ᱫᱚ ᱦᱚᱞᱚᱝ ᱛᱮᱢ ᱤᱫᱤ ᱛᱚᱨᱟ ᱠᱮᱭᱟ ᱨᱚᱦᱚᱲ ᱟᱜ ᱡᱤᱞ ᱦᱚᱪᱚᱧ ᱫᱚᱦᱚ ᱟᱠᱟᱫ ᱜᱤᱭᱟᱹᱧ ᱟᱯᱮ ᱫᱚ ᱚᱠᱟᱨᱮ ᱮᱱᱛᱮ ᱚᱱᱛᱮ ᱫᱚᱯᱮ ᱧᱟᱢᱟ ᱦᱮᱸ ᱢᱟᱨᱮᱱᱟᱜ ᱡᱚᱱᱰᱨᱟ ᱦᱮᱱᱟᱜ ᱜᱮᱭᱟ ᱟᱫᱚ ᱦᱤᱡᱩᱜᱚᱜ ᱢᱮ ᱟᱛᱟᱭᱟᱞᱟᱝ ᱚᱱᱟ ᱫᱚ ᱛᱤᱱ ᱜᱷᱟᱹᱲᱤᱡ ᱟᱛᱟᱭ ᱦᱩᱭᱩᱜᱼᱟ ᱟᱨ ᱪᱷᱟᱛᱩ ᱩᱰᱩᱠ ᱠᱮᱜ ᱜᱮᱞᱟᱝ ᱵᱟᱠᱷᱟᱡ ᱤᱫᱤ ᱠᱮᱜ ᱜᱮ ᱚᱲᱟᱜ ᱫᱚ ᱟᱨᱮᱢ ᱡᱚᱢ ᱞᱟᱜᱟ ᱠᱮᱭᱟ ᱦᱮᱸ ᱟᱨ ᱡᱷᱤᱱᱩᱠ ᱦᱚᱸ ᱵᱩᱜᱤ ᱛᱮᱠᱚ ᱧᱟᱢᱚᱜ ᱠᱟᱱ ᱦᱮᱸ ᱟᱫᱚᱣᱟᱱᱟᱜ ᱥᱚᱝᱜᱮᱜ ᱦᱟᱸᱜ ᱤᱧ ᱞᱮᱴᱚ ᱠᱚᱣᱟ ᱱᱟᱦᱟᱜ ᱨᱚᱠᱚᱡ ᱠᱚ ᱡᱤᱞ ᱠᱟᱛᱮᱜ ᱨᱚᱦᱚᱲ ᱠᱟᱜ ᱠᱚᱣᱟ ᱦᱮᱸ ᱥᱚᱦᱚᱨᱟᱭ ᱨᱮ ᱩᱛᱩᱭ ᱞᱟᱹᱜᱤᱫ ᱵᱮᱸᱜᱟᱲ ᱠᱚ ᱥᱟᱞᱟᱜ ᱞᱮᱴᱚ ᱦᱚᱞᱚᱝ ᱠᱚ ᱥᱟᱞᱟᱜ ᱞᱮᱴᱚ ᱦᱮᱸ ᱡᱷᱤᱱᱩᱠ ᱠᱚ ᱵᱮᱨᱮᱞ ᱠᱚᱦᱚᱸ ᱧᱟᱢᱚᱜ ᱠᱟᱱ ᱜᱮᱭᱟ ᱠᱚ ᱟᱨ ᱤᱭᱟᱹ ᱠᱚᱦᱚᱸ ᱦᱮᱸ ᱠᱷᱟᱡ ᱫᱚ ᱦᱤᱡᱩᱜᱚᱜ ᱵᱮᱱ ᱱᱟᱦᱟᱜ ᱵᱟᱯᱞᱟᱨᱮ ᱜᱳᱡᱳ ᱛᱟᱵᱮᱱ ᱜᱳᱡᱳ ᱛᱟᱵᱮᱱ ᱦᱟᱸᱜ ᱦᱤᱡᱩᱜᱚᱜ ᱵᱮᱱ ᱤᱭᱟᱹ ᱦᱮᱸ ᱥᱮ ᱵᱟᱯᱞᱟᱨᱤᱧ ᱞᱟᱹᱭ ᱟᱢ ᱠᱟᱱᱟ ᱥᱚᱦᱨᱟᱭ ᱨᱮ ᱦᱤᱡᱩᱜᱚᱜ ᱵᱮᱱ ᱦᱮᱸ ᱮᱱᱟᱭ ᱡᱚᱢ ᱫᱚᱦᱲᱟ ᱠᱮᱭᱟ ᱵᱟᱭ ᱦᱮᱡᱽ ᱵᱟᱲᱟᱜᱼᱟ ᱦᱮᱸ ᱦᱮᱸ